ᱢᱚᱵᱟᱭᱤᱞ ᱢᱚᱵᱟᱭᱤᱞ ᱡᱟᱦᱟᱸ ᱞᱮᱠᱟ ᱟᱵᱚ ᱠᱟᱹᱢᱤ ᱨᱮ ᱞᱟᱜᱟᱜ ᱛᱟᱵᱚᱱᱟ ᱵᱷᱟᱜᱮ ᱢᱤᱫᱴᱟᱝ ᱥᱟᱺᱜᱤᱧ ᱨᱮᱱ ᱦᱚᱲ ᱥᱟᱞᱟᱜ ᱧᱮᱯᱮᱞ ᱨᱚᱯᱚᱲ ᱛᱮᱱᱟᱜ ᱠᱟᱱᱟ ᱚᱱᱠᱟ ᱜᱮ ᱟᱵᱚ ᱢᱟᱹᱱᱢᱤᱭᱟᱜ ᱡᱤᱭᱚᱱ ᱨᱮ ᱢᱤᱫ ᱴᱤᱱ ᱵᱟᱹᱲᱤᱡ ᱫᱤᱠ ᱦᱚᱸ ᱠᱟᱱᱟ ᱪᱮᱫᱟᱜ ᱥᱮ ᱢᱚᱵᱟᱭᱤᱞ ᱛᱮᱫᱚ ᱢᱚᱵᱟᱭᱤᱞ ᱨᱮᱱᱟᱜ ᱡᱟᱦᱟᱸ ᱤᱥᱠᱤᱨᱤᱱ ᱨᱮᱱᱟᱜ ᱡᱟᱦᱟᱸ ᱟᱞᱚ ᱥᱮ ᱢᱟᱨᱥᱟᱞ ᱞᱟᱜᱟᱜᱼᱟ ᱚᱱᱟᱛᱮ ᱢᱮᱫ ᱠᱚᱦᱚᱸ ᱵᱟᱹᱲᱤᱡ ᱫᱟᱲᱮᱭᱟᱜᱼᱟ ᱛᱤᱱᱟᱹᱜ ᱴᱟᱜ ᱱᱚᱣᱟ ᱥᱟᱺᱜᱤᱧ ᱨᱮᱵᱚᱱ ᱫᱚᱦᱚ ᱫᱟᱲᱮᱭᱟᱜᱼᱟ ᱩᱱᱟᱹᱜ ᱜᱮ ᱱᱟᱯᱟᱭᱚᱜᱼᱟ